ᱦᱮᱞᱳ ᱤᱧ ᱫᱚ ᱨᱤᱱᱟ ᱢᱟᱱᱰᱤᱧ ᱞᱟᱹᱭᱮᱫᱟ ᱤᱧ ᱫᱚ ᱯᱷᱤᱞᱤᱯᱠᱟᱨᱴ ᱠᱳᱢᱯᱟᱱᱤᱨᱮ ᱥᱟᱹᱲᱤᱧ ᱚᱰᱟᱨ ᱞᱮᱫᱟ ᱡᱟᱦᱟᱸ ᱫᱚ ᱨᱚᱝ ᱟᱹᱰᱤ ᱢᱚᱸᱡ ᱦᱮᱡ ᱠᱟᱱ ᱛᱤᱧᱟᱹᱟᱨ ᱡᱟᱦᱟᱸ ᱫᱤᱱᱨᱮ ᱦᱮᱡ ᱠᱟᱛᱷᱟ ᱛᱟᱦᱮᱸ ᱠᱟᱱᱟ ᱚᱱᱟ ᱫᱤᱱ ᱨᱮᱜᱮ ᱦᱮᱡ ᱟᱠᱟᱱ ᱛᱤᱧᱟ ᱚᱱᱟᱛᱮ ᱤᱧᱫᱚ ᱟᱹᱰᱤ ᱨᱟᱹᱥᱠᱟᱹᱧ ᱟᱹᱭᱠᱟᱹᱣᱫᱟ ᱚᱱᱟᱛᱮ ᱤᱧᱫᱚ ᱯᱷᱤᱞᱤᱯᱠᱟᱨᱴ ᱠᱳᱢᱯᱟᱱᱤᱨᱮ ᱟᱹᱰᱤ ᱥᱟᱨᱦᱟᱣ ᱤᱧ ᱪᱟᱞ ᱟᱯᱮ ᱠᱟᱱᱟ